ᱦᱮᱸ ᱯᱚᱱᱚᱛ ᱨᱮᱭᱟᱜ ᱢᱩᱬᱩᱫ ᱫᱷᱚᱨᱚᱢ ᱫᱚ ᱦᱩᱭᱩᱜ ᱠᱟᱱᱟ ᱡᱮᱞᱮᱠᱟ ᱱᱚᱜᱼᱚᱭ ᱢᱚᱱᱫᱤᱨ ᱢᱚᱱᱫᱤᱨ ᱫᱚᱵᱚ ᱢᱚᱱᱫᱤᱨ ᱫᱚᱵᱚᱱ ᱢᱮᱛᱟᱜ ᱠᱟᱱᱟ ᱡᱟᱦᱮᱨ ᱛᱷᱟᱱ ᱢᱟᱹᱡᱷᱤ ᱛᱷᱟᱱ ᱟᱨ ᱮᱢᱟᱱ ᱛᱮᱭᱟᱜ ᱠᱚ ᱱᱚᱜᱼᱚᱭ ᱥᱤᱫᱩᱼᱠᱟᱹᱱᱩ ᱵᱚᱱ ᱵᱚᱸᱜᱟᱜᱼᱟ ᱠᱤᱱᱛᱩ ᱱᱚᱣᱟ ᱥᱤᱫᱼᱠᱟᱹᱱᱩ ᱛᱷᱟᱱ ᱵᱤᱸᱫᱩᱼᱪᱟᱱᱫᱟᱱ ᱛᱷᱟᱱ ᱟᱨ ᱟᱨ ᱱᱚᱜᱼᱚᱭ ᱯᱟᱴᱟᱵᱤᱫᱟᱹ ᱦᱩᱭᱩᱜᱼᱟ ᱡᱟᱦᱟᱸ ᱨᱮ ᱥᱤᱞᱫᱟᱹ ᱢᱩᱞᱩᱠ ᱨᱮᱭᱟᱜ ᱯᱟᱴᱟᱵᱤᱫᱟᱹ ᱵᱷᱟᱜᱮ ᱦᱩᱭᱩᱜ ᱠᱟᱱᱟ ᱚᱬᱜᱚᱸᱫᱟ ᱨᱮ ᱚᱸᱰᱮ ᱵᱷᱳᱭᱨᱚᱵᱽ ᱛᱷᱟᱱ ᱢᱮᱱᱟᱜᱼᱟ ᱟᱨ ᱱᱚᱜᱼᱚᱭ ᱤᱭᱟᱹ ᱪᱟᱞᱟᱜ ᱠᱟᱱᱟᱵᱚᱱ ᱞᱩᱜᱩᱼᱵᱩᱨᱩ ᱦᱮᱸ ᱞᱩᱜᱩᱼᱵᱩᱨᱩ ᱨᱮᱦᱚᱸ ᱢᱮᱱᱟᱜᱼᱟ ᱚᱸᱰᱮ ᱛᱷᱟᱱ ᱢᱮᱱᱟᱜᱼᱟ ᱞᱩᱜᱩᱼᱟᱭᱚ ᱞᱩᱜᱩ ᱵᱟᱵᱟ ᱢᱮᱱᱟᱜ ᱠᱤᱱᱟ ᱚᱸᱰᱮ ᱦᱚᱸ ᱛᱷᱟᱱ ᱢᱮᱱᱟᱜᱼᱟ ᱟᱨ ᱢᱚᱜᱼᱚᱭ ᱵᱩᱨᱩ ᱵᱩᱨᱩ ᱨᱮ ᱞᱟᱹᱭ ᱠᱟᱜ ᱠᱷᱟᱱ ᱜᱟᱰᱨᱟ ᱵᱩᱨᱩ ᱨᱮ ᱚᱸᱰᱮ ᱦᱚᱸ ᱛᱷᱟᱱ ᱢᱮᱱᱟᱜᱼᱟ ᱟᱨ ᱢᱟᱨᱟᱝᱼᱵᱩᱨᱩ ᱨᱮᱦᱚᱸ ᱢᱮᱱᱟᱜᱼᱟ ᱢᱟᱨᱟᱝᱼᱵᱩᱨᱩ ᱛᱷᱟᱱ ᱢᱮᱱᱟᱜᱼᱟ ᱟᱨᱚ ᱟᱹᱰᱤ ᱟᱭᱢᱟ ᱞᱮᱠᱟᱱ ᱛᱷᱟᱱ ᱢᱮᱱᱟᱜᱼᱟ ᱦᱮᱸ ᱤᱱᱟᱹ ᱠᱚᱜᱮ ᱟᱨᱚ ᱟᱨᱚ ᱦᱮᱸ ᱱᱤᱭᱟᱹ ᱠᱚᱜᱮ ᱛᱷᱟᱱ ᱞᱟᱹᱭ ᱜᱟᱱᱚᱜ ᱠᱷᱟᱱ ᱞᱟᱹᱭᱫᱚ ᱱᱚᱜᱼᱚᱭ ᱡᱮᱢᱚᱱ ᱡᱟᱦᱮᱨ ᱛᱷᱟᱱ ᱡᱟᱦᱮᱨ ᱢᱟᱱᱮ ᱞᱟᱹᱭ ᱦᱩᱭᱱᱟ ᱡᱟᱦᱮᱨ ᱛᱷᱟᱱ ᱢᱮᱱᱟᱜᱼᱟ ᱟᱨ ᱥᱤᱫᱩᱼᱠᱟᱹᱱᱩ ᱦᱮᱸ ᱞᱟᱹᱭ ᱦᱩᱭᱱᱟ ᱟᱹᱰᱤ ᱟᱭᱢᱟ ᱞᱮᱠᱟᱱ ᱛᱷᱟᱱ ᱢᱮᱱᱟᱜᱼᱟ ᱤᱱᱟᱹ ᱠᱚᱜᱮ ᱟᱨᱠᱤ